ᱦᱮᱸ ᱯᱷᱳᱱ ᱛᱮ ᱨᱚᱯᱚᱲ ᱫᱚ ᱵᱷᱟᱜᱮ ᱜᱮᱭᱟ ᱠᱩᱥᱤᱭᱟᱜ ᱜᱮᱭᱟᱹᱧ ᱢᱮᱱᱠᱷᱟᱱ ᱵᱷᱤᱰᱭᱳ ᱠᱚᱞ ᱛᱮᱦᱚᱸ ᱵᱷᱟᱜᱮ ᱫᱚ ᱵᱷᱟᱜᱮ ᱜᱮᱭᱟ ᱢᱟᱱᱮ ᱩᱱᱟᱹᱜ ᱴᱟ ᱫᱚ ᱵᱟᱝ ᱢᱟᱱᱮ ᱚᱱᱟ ᱫᱚ ᱵᱷᱤᱰᱭᱳ ᱠᱚᱞ ᱛᱮᱫᱚ ᱫᱚᱢᱮ ᱵᱟᱹᱧ ᱠᱟᱛᱷᱟᱜ ᱜᱮᱭᱟ ᱢᱟᱱᱮ ᱯᱷᱳᱱ ᱛᱮᱜᱮ ᱵᱮᱥᱤ ᱢᱟᱱᱮ ᱠᱚᱞ ᱛᱮ ᱟᱨᱠᱤ ᱮᱢᱱᱤ ᱠᱚᱞ ᱛᱮ ᱵᱷᱤᱰᱭᱳ ᱠᱚᱞ ᱛᱮᱫᱚ ᱵᱟᱝ ᱦᱮᱸ ᱨᱚᱯᱚᱲ ᱜᱮᱭᱟᱹᱧ ᱟᱨᱠᱤ ᱜᱟᱛᱮ ᱠᱚ ᱥᱟᱶ ᱜᱟᱛᱮ ᱠᱚ ᱜᱟᱛᱮ ᱠᱚ ᱱᱚᱜᱼᱚᱭ ᱡᱮᱢᱚᱱ ᱠᱚᱞᱮᱡᱽ ᱠᱚᱞᱮ ᱦᱤᱡᱩᱜ ᱜᱮᱭᱟ ᱡᱟᱦᱟᱱᱟᱜ ᱠᱚ ᱠᱚᱞᱮᱡᱽ ᱨᱮ ᱦᱩᱭᱩᱜᱼᱟ ᱡᱟᱦᱟᱱᱟᱜ ᱠᱚ ᱢᱟᱱᱮ ᱱᱳᱴᱤᱥ ᱠᱚᱠᱚ ᱮᱢ ᱞᱮᱠᱷᱟᱱ ᱡᱟᱦᱟᱱᱟᱜ ᱨᱮᱱᱟᱜ ᱜᱮ ᱟᱨᱠᱤ ᱩᱱᱠᱩ ᱥᱟᱞᱟᱜ ᱜᱮ ᱯᱷᱳᱱ ᱛᱮᱫᱚ ᱠᱟᱛᱷᱟ ᱦᱩᱭᱩᱜ ᱜᱮᱭᱟ ᱟᱨ ᱡᱮᱢᱚᱱ ᱠᱤ ᱱᱚᱜᱼᱚᱭ ᱠᱟᱛᱷᱟ ᱦᱩᱭᱩᱜ ᱜᱮᱭᱟ ᱠᱚᱞᱮᱡᱽ ᱠᱚᱯᱮ ᱦᱤᱡᱩᱜᱼᱟ ᱥᱮ ᱵᱟᱝ ᱚᱱᱟ ᱠᱚᱜᱮ ᱨᱚᱯᱚᱲ ᱫᱚ ᱦᱩᱭᱩᱜ ᱜᱮᱭᱟ ᱟᱨ ᱱᱚᱜᱼᱚᱭ ᱡᱮᱢᱚᱱ ᱚᱲᱟᱜ ᱨᱮᱦᱚᱸ ᱢᱟᱱᱮ ᱤᱧ ᱫᱚ ᱱᱤᱛᱚᱜ ᱫᱚ ᱦᱳᱥᱴᱮᱞ ᱨᱮ ᱢᱤᱱᱟᱹᱧᱟ ᱦᱳᱥᱴᱮᱞ ᱨᱮ ᱢᱤᱱᱟᱹᱧᱟ ᱟᱫᱚ ᱚᱲᱟᱜ ᱦᱚᱲ ᱢᱟᱱᱮ ᱯᱷᱳᱱᱠᱚ ᱜᱤᱭᱟᱹᱧ ᱩᱱᱠᱩ ᱥᱟᱞᱟᱜ ᱦᱚᱸ ᱟᱹᱰᱤ ᱟᱭᱢᱟᱜᱮ ᱠᱟᱛᱷᱟ ᱦᱩᱭᱩᱜ ᱜᱮᱭᱟ ᱟᱹᱰᱤ ᱜᱷᱟᱹᱲᱤᱡ ᱜᱮ ᱟᱨᱠᱤ ᱟᱹᱰᱤ ᱜᱷᱚᱱᱴᱟᱜᱮ ᱠᱟᱛᱷᱟ ᱦᱩᱭᱩᱜ ᱜᱮᱭᱟ ᱟᱹᱰᱤ ᱠᱤᱪᱷᱩ ᱵᱩᱜᱤ ᱵᱟᱹᱲᱤᱡ ᱠᱩᱞᱤ ᱦᱩᱭᱩᱜ ᱜᱮᱭᱟ ᱪᱮᱫ ᱞᱮᱠᱟ ᱢᱮᱱᱟᱜ ᱯᱮᱭᱟ ᱪᱮᱫ ᱞᱮᱠᱟ ᱵᱟᱹᱱᱩᱜ ᱯᱮᱭᱟ ᱟᱨ ᱚᱱᱟ ᱠᱚᱜᱮ ᱟᱠᱚ ᱦᱚᱸᱠᱚ ᱠᱩᱞᱤᱧ ᱜᱮᱭᱟ ᱦᱮᱸ ᱢᱟ ᱛᱟᱠᱚ ᱵᱟᱵᱟ ᱛᱟᱠᱚ ᱠᱩᱞᱤᱧ ᱜᱮᱭᱟ ᱚᱱᱟ ᱠᱚᱜᱮ ᱟᱨ ᱯᱟᱲᱟ ᱯᱩᱲᱥᱤ ᱥᱟᱶ ᱦᱚᱸ ᱠᱟᱛᱷᱟ ᱦᱩᱭᱩᱜ ᱜᱮᱭᱟ ᱩᱱᱠᱩ ᱦᱚᱸ ᱚᱱᱠᱟ ᱜᱮ ᱠᱩᱞᱤ ᱦᱩᱭᱩᱜ ᱜᱮᱭᱟ ᱡᱮᱢᱚᱱᱠᱤ ᱯᱮᱲᱟ ᱢᱮᱱᱟᱜ ᱠᱚᱛᱟ ᱞᱮᱭᱟ ᱟᱹᱰᱤ ᱥᱟᱺᱜᱤᱧ ᱥᱟᱺᱜᱤᱧ ᱜᱮ ᱯᱮᱲᱟ ᱢᱮᱱᱟᱜ ᱠᱚᱛᱟ ᱞᱮᱭᱟ ᱟᱨᱠᱤ ᱥᱩᱨ ᱨᱮᱫᱚ ᱵᱟᱹᱱᱩᱜ ᱠᱚᱣᱟ ᱯᱷᱳᱱ ᱛᱮᱜᱮ ᱠᱟᱛᱷᱟ ᱫᱚ ᱦᱩᱭᱩᱜ ᱜᱮᱭᱟ ᱤᱱᱟᱹ ᱠᱚᱜᱮ ᱵᱩᱜᱤ ᱵᱟᱹᱲᱤᱡ ᱠᱚ ᱠᱩᱞᱤ ᱦᱩᱭᱩᱜ ᱜᱮᱭᱟ ᱟᱨ ᱡᱮᱢᱚᱱ ᱱᱚᱜᱼᱚᱭ ᱡᱟᱦᱟᱱᱟᱜ ᱵᱷᱟᱸᱰᱟᱱ ᱠᱚᱨᱮ ᱡᱮᱢᱚᱱ ᱥᱮ ᱵᱟᱯᱞᱟ ᱠᱚᱨᱮᱜ ᱥᱮ ᱵᱟᱦᱟ ᱢᱟᱜ ᱢᱚᱬᱮ ᱠᱚᱨᱮ ᱚᱱᱟ ᱠᱚᱨᱮᱜ ᱦᱚᱸ ᱠᱟᱛᱷᱟ ᱦᱩᱭᱩᱜ ᱜᱮᱭᱟ ᱯᱷᱳᱱ ᱛᱮᱜᱮᱞᱮ ᱞᱟᱹᱭ ᱟᱠᱚ ᱜᱮᱭᱟ ᱟᱨ ᱵᱟᱠᱷᱟᱱ ᱫᱚ ᱯᱷᱳᱱ ᱛᱮ ᱵᱟᱝ ᱨᱮᱦᱚᱸ ᱪᱟᱞᱟᱜ ᱦᱩᱭᱩᱜᱼᱟ ᱵᱟᱠᱷᱟᱱ ᱯᱷᱳᱱ ᱛᱮᱫᱚ ᱞᱟᱹᱭ ᱱᱮᱛᱟᱨ ᱟᱨ ᱱᱮᱛᱟᱨ ᱡᱩᱜᱽ ᱨᱮᱫᱚ ᱟᱨᱠᱤ ᱱᱤᱭᱟᱹ ᱡᱩᱜᱽ ᱨᱮ ᱡᱟ ᱪᱟᱞᱟᱜ ᱠᱟᱱᱟ ᱦᱮᱸ ᱯᱷᱳᱱ ᱛᱮᱜᱮ ᱵᱮᱥᱤ ᱠᱚ ᱠᱟᱛᱷᱟᱜ ᱠᱟᱱ ᱜᱮᱭᱟ ᱯᱷᱳᱱ ᱛᱮᱜᱮ ᱚᱱᱟ ᱠᱚᱜᱮ ᱱᱤᱭᱟᱹ ᱠᱚᱜᱮ ᱠᱟᱛᱷᱟ ᱦᱩᱭᱩᱜ ᱜᱮᱭᱟ ᱯᱷᱳᱱ ᱛᱮᱫᱚ ᱦᱮᱸ ᱱᱤᱭᱟᱹ ᱠᱚᱜᱮ ᱤᱧ ᱫᱚᱧ ᱞᱟᱹᱭᱟ